ᱟᱞᱮ ᱯᱩᱨᱩᱞᱤᱭᱟᱹ ᱡᱮᱞᱟ ᱨᱮ ᱫᱟᱨᱮ ᱱᱟᱲᱤ ᱠᱚᱫᱚ ᱠᱷᱩᱵ ᱮᱠᱴᱟ ᱫᱚ ᱵᱟᱰᱱᱩᱜ ᱠᱟᱫᱟ ᱱᱚᱣᱟ ᱫᱷᱟᱨᱮ ᱯᱟᱥᱮ ᱡᱟᱦᱟᱸ ᱫᱟᱨᱮ ᱱᱟᱲᱤ ᱠᱚ ᱢᱮᱱᱟᱜ ᱠᱟᱫᱟ ᱚᱱᱟ ᱠᱚ ᱢᱩᱫ ᱨᱮᱫᱚ ᱡᱮᱢᱚᱱ ᱛᱟᱞᱮ ᱵᱤᱥᱤ ᱢᱮᱱᱟᱜ ᱠᱟᱫᱟ ᱛᱟᱞᱮ ᱠᱷᱤᱡᱩᱨ ᱦᱟᱸᱰᱮ ᱱᱟᱰᱮ ᱤᱭᱟᱹ ᱠᱚᱦᱚᱸ ᱧᱟᱢᱚᱜ ᱜᱮᱭᱟ ᱦᱮᱸᱥᱟᱜ ᱠᱚ ᱢᱟᱛᱠᱚᱢ ᱠᱚ ᱱᱚᱣᱟ ᱠᱚᱦᱚᱸ ᱟᱨᱚ ᱡᱩᱫᱤ ᱵᱟᱹᱲᱛᱤ ᱠᱟᱭᱛᱮ ᱡᱩᱫᱤ ᱵᱚᱱ ᱨᱚᱦᱚᱭ ᱫᱟᱲᱮᱭᱟᱜᱼᱟ ᱥᱮ ᱥᱟᱨᱡᱚᱢ ᱫᱟᱨᱮ ᱨᱮ ᱡᱮᱢᱚᱱ ᱟᱵᱚ ᱥᱟᱱᱛᱟᱲ ᱥᱚᱢᱟᱡᱽ ᱨᱮᱱ ᱢᱟᱨᱟᱝ ᱮᱱᱮᱢ ᱢᱮᱱᱟᱜ ᱠᱟᱫᱟ ᱚᱱᱟ ᱠᱚ ᱡᱩᱫᱤ ᱵᱚᱱ ᱨᱚᱦᱚᱭ ᱫᱟᱲᱮᱭᱟᱜᱼᱟ ᱚᱱᱟ ᱠᱚᱫᱚ ᱟᱹᱰᱤ ᱱᱟᱯᱟᱭᱮᱜᱼᱟ ᱟᱨ ᱱᱚᱣᱟ ᱠᱚ ᱨᱤᱠᱟᱹ ᱨᱮ ᱡᱟᱦᱟᱸ ᱪᱮᱞᱮᱧᱡ ᱥᱮ ᱥᱤᱜᱤᱞ ᱥᱟᱢᱟᱝ ᱜᱟᱱᱚᱜᱼᱟ ᱚᱱᱟ ᱠᱚᱫᱚ ᱦᱮᱸ ᱵᱮᱥᱤ ᱫᱟᱨᱮ ᱱᱟᱲᱤ ᱵᱟᱹᱱᱩᱜ ᱛᱮ ᱫᱟᱜ ᱡᱟᱹᱲᱤ ᱠᱚᱦᱚᱸ ᱱᱟᱜ ᱠᱟᱹᱴᱤᱡ ᱟᱱᱟᱴ ᱢᱮᱱᱟᱜ ᱠᱟᱫᱟ ᱟᱨ ᱥᱤᱛᱩᱝ ᱫᱤᱱ ᱦᱚᱸ ᱫᱚᱢᱮ ᱥᱤᱛᱩᱝᱼᱟ ᱟᱨ ᱨᱟᱵᱟᱝ ᱫᱤᱱ ᱦᱚᱸ ᱵᱷᱟᱹᱜᱤ ᱜᱮ ᱨᱮᱭᱟᱲᱟ ᱟᱨᱠᱤ ᱟᱨ ᱥᱤᱛᱩᱝ ᱫᱤᱱ ᱱᱚᱛᱮᱱᱟᱜ ᱴᱮᱢᱯᱟᱨᱮᱪᱟᱨ ᱧᱮᱞ ᱞᱮᱠᱷᱟᱱ ᱢᱚᱴᱟᱢᱩᱴᱤ ᱯᱚᱧᱪᱟᱥ ᱰᱤᱜᱽᱨᱤ ᱥᱮᱞᱥᱤᱭᱟᱥ ᱞᱮᱠᱟ ᱦᱩᱭᱩᱜᱼᱟ ᱢᱟᱱᱮ ᱠᱷᱩᱵ ᱟᱹᱰᱤ ᱮᱴᱟᱜ ᱜᱮ ᱵᱩᱡᱩᱜᱼᱟ ᱫᱟᱜ ᱡᱟᱹᱲᱤ ᱦᱚᱸ ᱵᱮᱥᱤ ᱵᱟᱝ ᱦᱩᱭᱩᱜ ᱛᱮ ᱪᱟᱥᱵᱟᱥ ᱦᱚᱸ ᱠᱟᱹᱴᱤᱡ ᱟᱱᱟᱴ ᱢᱮᱱᱟᱜ ᱟᱠᱟᱫ ᱜᱮᱭᱟ ᱟᱨ ᱡᱚᱛᱚᱱ ᱡᱚᱜᱟᱣ ᱤᱫᱤ ᱠᱟᱛᱮ ᱡᱟᱦᱟᱸ ᱟᱨ ᱞᱟᱹᱭ ᱜᱟᱱᱚᱜᱼᱟ ᱡᱮᱢᱚᱱ ᱯᱞᱟᱥᱴᱤᱠ ᱠᱚ ᱡᱮᱢᱚᱱ ᱦᱟᱸᱰᱮᱱᱟᱰᱮ ᱵᱟᱝ ᱜᱤᱰᱤ ᱠᱟᱛᱮ ᱢᱤᱫᱴᱷᱮᱱ ᱦᱳᱭᱛᱳ ᱨᱟᱯᱟᱜ ᱨᱟᱯᱟᱜ ᱠᱟᱜ ᱦᱩᱭᱩᱜᱼᱟ ᱵᱟᱝᱠᱷᱟᱱ ᱫᱚ ᱚᱱᱟ ᱯᱞᱟᱥᱴᱤᱠ ᱠᱷᱟᱹᱛᱤᱨ ᱛᱮ ᱫᱟᱨᱮ ᱠᱚᱦᱚᱸ ᱴᱷᱤᱠᱼᱴᱷᱟᱠ ᱵᱟᱝ ᱦᱩᱭᱩᱜᱼᱟ ᱥᱮ ᱟᱨᱦᱚᱸ ᱡᱩᱫᱤ ᱫᱟᱨᱮᱱᱟᱲᱤ ᱨᱮᱱᱟᱜ ᱪᱟᱨᱟ ᱠᱚ ᱦᱟᱸᱰᱮᱱᱟᱰᱮ ᱧᱩᱨᱩᱜᱼᱟ ᱥᱮ ᱱᱟᱣᱟ ᱱᱟᱣᱟ ᱵᱷᱟᱵᱛᱮ ᱫᱟᱨᱮ ᱠᱚᱫᱚ ᱵᱟᱝ ᱚᱢᱚᱱᱚᱜᱼᱟ ᱚᱱᱟ ᱥᱟᱶᱛᱮ ᱡᱟᱦᱟᱸᱭ ᱫᱟᱨᱮ ᱠᱚ ᱧᱮᱞᱢᱮ ᱱᱮᱛᱟᱨ ᱢᱟᱜ ᱢᱟᱜ ᱜᱤᱰᱤᱜ ᱠᱟᱱᱟ ᱡᱮᱢᱚᱱ ᱵᱤᱨ ᱵᱩᱨᱩ ᱠᱚ ᱦᱮᱸᱥᱮ ᱚᱱᱟ ᱠᱚᱫᱚ ᱩᱡᱟᱹᱲ ᱩᱡᱟᱹᱲ ᱪᱟᱵᱟ ᱦᱚᱪᱚ ᱵᱟᱝ ᱜᱟᱱᱚᱜᱼᱟ ᱡᱮᱢᱚᱱ ᱪᱮᱫᱞᱮᱠᱟ ᱵᱚᱱ ᱢᱟᱜᱟ ᱚᱱᱟ ᱥᱟᱶᱛᱮ ᱨᱚᱦᱚᱭ ᱦᱚᱸ ᱡᱟᱹᱥᱛᱤ ᱠᱟᱭᱛᱮ ᱡᱩᱫᱤ ᱵᱚᱱ ᱨᱚᱦᱚᱭᱟ ᱟᱨᱚ ᱱᱟᱯᱟᱭᱚᱜᱼᱟ